ᱡᱟᱦᱟᱱᱟᱜ ᱠᱟᱹᱢᱤ ᱠᱚᱛᱮ ᱞᱟᱸᱜᱟ ᱞᱮᱱᱠᱷᱟᱱ ᱢᱟᱱᱮ ᱠᱟᱹᱢᱤ ᱠᱟᱹᱢᱤ ᱛᱮᱢᱟ ᱞᱟᱸᱜᱟᱜ ᱜᱮᱭᱟ ᱢᱮᱱᱠᱷᱟᱱ ᱚᱱᱟ ᱠᱟᱹᱢᱤ ᱛᱟᱞᱟᱨᱮ ᱨᱚᱡᱽ ᱠᱚᱢᱚᱜᱼᱟ ᱡᱚᱠᱷᱚᱱ ᱨᱚᱡᱽ ᱠᱚᱢᱚᱜᱼᱟ ᱩᱱ ᱡᱚᱠᱷᱚᱱ ᱫᱚ ᱥᱮᱨᱮᱧ ᱫᱩᱨᱟᱹᱝ ᱛᱟᱞᱟ ᱛᱮᱦᱚᱸ ᱦᱚᱲ ᱠᱚ ᱨᱟᱹᱥᱠᱟᱹ ᱚᱪᱚ ᱦᱩᱭᱩᱜᱼᱟ ᱟᱠᱚᱣᱟᱜ ᱢᱮᱫᱦᱟ ᱵᱚᱫᱚᱞ ᱦᱩᱭᱩᱜᱼᱟ ᱢᱚᱱᱮ ᱡᱤᱣᱤ ᱨᱮ ᱱᱟᱣᱟ ᱨᱟᱹᱥᱠᱟᱹ ᱟᱧᱪᱮᱞ ᱚᱪᱚ ᱦᱩᱭᱩᱜᱼᱟ ᱟᱨ ᱵᱟᱝ ᱡᱟᱦᱟᱱᱟᱜ ᱠᱟᱹᱦᱱᱤ ᱚᱱᱠᱟᱱ ᱵᱷᱚᱲᱚᱠ ᱠᱟᱛᱷᱟ ᱞᱟᱹᱭ ᱠᱟᱛᱮ ᱜᱤᱫᱽᱨᱟᱹ ᱠᱚ ᱵᱟᱝ ᱥᱮᱬᱟ ᱦᱚᱲ ᱠᱚ ᱪᱮᱝᱜᱷᱟ ᱚᱪᱚ ᱦᱩᱭᱩᱜᱼᱟ ᱚᱱᱠᱟᱱ ᱠᱟᱛᱷᱟ ᱠᱟᱹᱦᱱᱤ ᱠᱚ ᱞᱟᱹᱭ ᱞᱮᱠᱷᱟᱱ ᱜᱮ ᱦᱚᱲᱟᱜ ᱢᱚᱱᱮ ᱱᱟᱣᱟ ᱟᱹᱨᱩ ᱯᱷᱮᱨᱟᱜᱼᱟ ᱱᱚᱝᱠᱟᱱ ᱵᱮᱵᱷᱟᱨ ᱧᱮᱞ ᱟᱠᱟᱱᱟ ᱜᱤᱫᱽᱨᱟᱹ ᱠᱚ ᱯᱟᱲᱦᱟᱣ ᱚᱠᱛᱚ ᱠᱚ ᱟᱹᱲᱤᱥ ᱜᱚᱫᱚᱜᱼᱟ ᱟᱫᱚ ᱢᱮᱱᱠᱷᱟᱱ ᱩᱱᱠᱩ ᱜᱤᱫᱽᱨᱟᱹ ᱫᱚ ᱡᱟᱦᱟᱱᱟᱜ ᱠᱟᱹᱦᱱᱤ ᱵᱩᱦᱤ ᱠᱟᱹᱴᱤᱡ ᱠᱟᱹᱴᱤᱡ ᱢᱟᱱᱮ ᱜᱤᱫᱽᱨᱟᱹ ᱠᱟᱹᱦᱱᱤ ᱠᱚ ᱞᱟᱹᱭ ᱦᱩᱭᱩᱜᱼᱟ ᱞᱟᱹᱭᱮᱱ ᱛᱟᱭᱚᱢ ᱡᱟᱦᱟᱱᱟᱜ ᱢᱤᱫ ᱵᱟᱨ ᱚᱱᱠᱟᱱ ᱥᱮᱨᱮᱧ ᱠᱚ ᱥᱮᱨᱮᱧ ᱦᱩᱭᱩᱜᱼᱟ ᱟᱢ ᱪᱮᱫ ᱞᱮᱠᱟᱢ ᱵᱟᱰᱟᱭᱟ ᱵᱟᱹᱵᱩ ᱦᱟᱹᱱᱤ ᱪᱮᱫ ᱞᱮᱠᱟᱭ ᱵᱟᱰᱟᱭᱟ ᱚᱱᱟ ᱠᱚ ᱠᱩᱞᱤ ᱦᱩᱭᱩᱜ ᱟᱱ ᱟᱨ ᱡᱟᱦᱟᱸᱭ ᱜᱤᱫᱽᱨᱟᱹ ᱜᱮ ᱰᱷᱮᱨᱮ ᱟᱹᱲᱤᱥᱚᱜᱼᱟ ᱩᱱᱤ ᱠᱟᱹᱴᱤᱡ ᱫᱟᱬᱟ ᱵᱟᱲᱟ ᱦᱚᱪᱚ ᱦᱚᱸ ᱦᱩᱭᱩᱜᱼᱟ ᱱᱚᱝᱠᱟ ᱛᱮᱜᱮ ᱩᱱᱤ ᱜᱤᱫᱽᱨᱟᱹᱣᱟᱜ ᱢᱚᱱ ᱡᱤᱣᱤ ᱟᱨᱦᱚᱸ ᱪᱮᱸᱜᱷᱟ ᱨᱩᱣᱟᱹᱲᱚᱜᱼᱟ ᱪᱮᱸᱜᱷᱟ ᱨᱩᱭᱟᱹᱲ ᱛᱟᱦᱮᱱ ᱟᱨᱦᱚᱸ ᱟᱡᱟᱜ ᱠᱟᱹᱢᱤᱨᱮ ᱟᱨᱦᱚᱸ ᱫᱚᱦᱲᱟᱭ ᱫᱷᱟᱨᱟᱹᱜᱼᱟ ᱮᱱᱠᱷᱟᱱ ᱜᱮ ᱟᱡᱟᱜ ᱡᱟᱦᱟᱸ ᱠᱟᱹᱢᱤᱨᱮ ᱟᱹᱲᱤᱥ ᱠᱟᱹᱦᱤᱥ ᱢᱮᱫᱦᱟ ᱛᱟᱭ ᱠᱷᱟᱨᱟᱯ ᱞᱮᱱᱟ ᱵᱟᱹᱲᱤᱡ ᱞᱮᱱᱟ ᱚᱱᱟ ᱵᱟᱹᱲᱤᱡ ᱫᱚ ᱵᱟᱹᱭ ᱵᱟᱹᱭᱛᱮ ᱟᱨᱦᱚᱸ ᱫᱷᱚᱲᱟᱛᱮ ᱥᱟᱜᱮᱱ ᱦᱤᱡᱩᱜᱼᱟ ᱥᱟᱜᱮᱱ ᱞᱮᱱᱠᱷᱟᱱ ᱜᱮ ᱩᱱᱤ ᱟᱨᱦᱚᱸ ᱠᱟᱹᱢᱤ ᱨᱮ ᱫᱷᱩᱨᱟᱹᱜ ᱟᱭ ᱱᱚᱝᱠᱟ ᱜᱮ ᱩᱱᱠᱩ ᱜᱤᱫᱽᱨᱟᱹ ᱥᱮ ᱥᱮᱬᱟ ᱦᱚᱲ ᱠᱚᱦᱚᱸ ᱠᱟᱹᱦᱱᱤ ᱥᱮᱨᱮᱧ ᱚᱱᱠᱟᱱᱟᱜ ᱥᱮᱨᱮᱧ ᱚᱱᱠᱟᱱᱟᱜ ᱠᱟᱹᱦᱱᱤ ᱠᱚ ᱞᱟᱹᱭᱟᱠᱚ ᱠᱷᱟᱱ ᱱᱟᱣᱟ ᱠᱚ ᱦᱮᱡ ᱨᱩᱣᱟᱹᱲᱚᱜᱼᱟ ᱱᱚᱣᱟ ᱜᱮ ᱤᱧ ᱫᱩᱧ ᱪᱤᱱᱛᱟᱹ ᱵᱷᱟᱵᱱᱟᱭᱟ